ᱪᱟᱥ ᱨᱮᱭᱟᱜ ᱠᱷᱩᱥᱤ ᱫᱤᱱ ᱫᱚ ᱦᱩᱭᱩᱜ ᱠᱟᱱᱟ ᱟᱥᱟᱲ ᱵᱚᱸᱜᱟ ᱟᱨ ᱱᱚᱶᱟ ᱟᱥᱟᱲ ᱵᱚᱸᱜᱟ ᱨᱮᱫᱚ ᱤᱧᱫᱚ ᱦᱩᱲᱩ ᱪᱟᱥᱜᱮ ᱟᱹᱰᱤᱧ ᱠᱩᱥᱤᱭᱟᱜᱼᱟ ᱪᱮᱫᱟᱜ ᱥᱮ ᱡᱚᱛᱚ ᱥᱮᱱ ᱠᱟᱛᱮᱫ ᱥᱮᱹᱨᱮᱹᱧ ᱥᱮᱹᱨᱮᱹᱧ ᱛᱮ ᱦᱩᱲᱩ ᱞᱮ ᱨᱚᱦᱚᱭ ᱜᱮᱭᱟ